ᱦᱮᱸ ᱦᱮᱞᱳᱼᱳ ᱦᱮᱸ ᱡᱚᱦᱟᱨ ᱜᱮ ᱡᱚᱦᱟᱨ ᱜᱮ ᱨᱳᱦᱤᱛᱹ ᱚᱼᱚ ᱨᱳᱦᱤᱛ ᱟᱡ ᱵᱟᱵᱟᱧ ᱢᱮᱱ ᱮᱫᱟ

ᱦᱮᱸ ᱛᱤᱥᱮ ᱵᱟᱡᱟᱣ ᱠᱟᱱ ᱫᱚ ᱚ ᱟᱹᱰᱤ ᱰᱷᱮᱨ ᱜᱮ ᱵᱟᱡᱟᱣ ᱠᱟᱱᱟᱭ ᱥᱮ ᱛᱷᱚᱲᱟ ᱜᱟᱱ ᱜᱮ ᱦᱮᱸ ᱦᱮᱸ ᱦᱮᱸ ᱚ

ᱦᱮᱸ ᱮᱯᱞᱤᱠᱮᱥᱚᱱ ᱫᱚ ᱪᱮᱫ ᱢᱟᱱᱮ ᱛᱤᱱᱟᱹᱜ ᱫᱤᱱ ᱵᱟᱭ ᱦᱮᱡ ᱟᱠᱟᱱᱟ ᱚᱱᱟᱠᱚ ᱨᱮᱭᱟᱜ ᱢᱤᱫᱴᱮᱱ ᱮᱯᱞᱤᱠᱮᱥᱮᱱ ᱚᱞ ᱠᱟᱛᱮᱫ ᱡᱚᱢᱟ ᱦᱩᱭᱩᱜᱼᱟ ᱱᱟᱦᱟᱜ ᱟᱨ ᱟᱢᱟᱜ ᱢᱤᱫᱴᱮᱱ ᱥᱳᱭ ᱦᱩᱭᱩᱜ ᱛᱟᱢᱟ ᱛᱳ ᱡᱮᱫᱤᱱ ᱦᱤᱡᱩᱜ ᱟᱭ ᱱᱟᱦᱟᱜ ᱩᱱᱦᱤᱞᱳᱜ ᱟᱹᱜᱩ ᱛᱚᱨᱟᱭᱟᱭ ᱚᱱᱟ ᱚᱱᱟ ᱫᱚ ᱵᱟᱝ ᱞᱟᱜᱟᱜᱼᱟ ᱞᱟᱦᱟ ᱛᱮᱫᱚ ᱵᱟᱭ ᱵᱟᱡᱟᱣ ᱵᱟᱲᱟ ᱠᱟᱱᱟ ᱥᱮ ᱦᱟᱥᱯᱟᱛᱟᱞ ᱠᱚᱨᱮᱜ ᱵᱷᱚᱨᱛᱤ ᱦᱚᱸ ᱵᱟᱝ ᱦᱩᱭ ᱠᱟᱱᱟ ᱛᱳ ᱚᱱᱟ ᱠᱟᱨᱚᱱ ᱛᱮᱫᱚ ᱵᱟᱝ ᱞᱟᱜᱟᱜᱼᱟ ᱥᱩᱫᱷᱩ ᱢᱤᱫᱴᱮᱡ ᱮᱯᱞᱤᱠᱮᱥᱚᱱ ᱡᱚᱢᱟ ᱞᱮᱠᱷᱟᱡ ᱜᱮ ᱦᱩᱭᱩᱜ ᱢᱟ ᱦᱮᱸ ᱦᱤᱡᱩᱜ ᱠᱟᱱ ᱜᱮᱞ ᱛᱩᱨᱩᱭ ᱱᱟᱹᱦᱤᱛ ᱵᱤᱰᱟᱹᱣ ᱢᱮᱱᱟᱜ ᱛᱟᱠᱚ ᱜᱮᱭᱟ ᱵᱟᱝ ᱵᱟᱝ ᱯᱟᱹᱦᱤᱞ ᱫᱚ ᱯᱷᱟᱭᱤᱵᱽ ᱠᱷᱚᱡ ᱯᱷᱟᱭᱤᱵᱽ ᱠᱷᱚᱡ ᱥᱮᱵᱷᱮᱱ ᱫᱷᱟᱵᱡ ᱦᱩᱭᱩᱜ ᱛᱟᱠᱚᱣᱟ ᱛᱳ ᱮᱭᱤᱴ ᱟᱨ ᱱᱟᱭᱤᱱ ᱴᱮᱱ ᱫᱚ ᱛᱟᱭᱚᱢ ᱛᱮ ᱦᱩᱭᱩᱜ ᱛᱟᱠᱚᱣᱟ ᱛᱳ ᱢᱟᱱᱮ ᱥᱳᱞᱞᱳ ᱛᱟᱨᱤᱠᱠᱷ ᱠᱷᱚᱱᱜᱮ ᱛᱳᱢᱟᱨ ᱫᱚᱥ ᱵᱟᱡᱮ ᱠᱷᱚᱡ ᱫᱚᱥ ᱵᱟᱡᱮ ᱠᱷᱚᱡ ᱮᱠ ᱵᱟᱡᱮ ᱫᱚ ᱯᱷᱟᱭᱤᱵᱽ ᱠᱷᱚᱡ ᱥᱮᱵᱷᱮᱱ ᱫᱷᱟᱵᱤᱡ ᱦᱩᱭᱩᱜ ᱛᱟᱠᱚᱣᱟ ᱟᱨ ᱮᱠ ᱵᱟᱡᱮ ᱠᱷᱚᱡ ᱪᱟᱨ ᱵᱟᱡᱮ ᱫᱷᱟᱵᱤᱡ ᱛᱳ ᱩᱱᱠᱩ ᱢᱟᱨᱟᱝ ᱠᱮᱞᱟᱥ ᱨᱮᱱ ᱦᱩᱭᱩᱜ ᱛᱟᱠᱚ ᱥᱮᱵᱷᱮᱱ ᱠᱷᱚᱱ ᱮᱭᱤᱴ ᱠᱷᱚᱱ ᱴᱮᱱ ᱫᱷᱟᱹᱵᱤᱡ ᱚᱱᱟ ᱫᱚ ᱤᱭᱩᱱᱤᱴ ᱴᱮᱥᱴ ᱯᱚᱨᱤᱠᱠᱷᱟ ᱫᱚ ᱢᱤᱫᱴᱮᱱ ᱛᱤᱨᱤᱥ ᱱᱟᱢᱵᱟᱨ ᱨᱮᱭᱟᱜ ᱛᱟᱸᱦᱮᱱ ᱜᱮᱭᱟ ᱚᱱᱟ ᱫᱚ ᱥᱮᱨᱚᱠᱚᱢ ᱧᱮᱞ ᱦᱩᱭᱩᱜᱼᱟ ᱯᱟᱥ ᱛᱚ ᱴᱷᱤᱠ ᱴᱷᱟᱠ ᱢᱚᱬᱮ ᱜᱤᱴᱮᱡ ᱱᱟᱢᱵᱟᱨ ᱠᱚᱢ ᱞᱮᱱᱠᱷᱟᱱ ᱫᱚ ᱮᱴᱮᱱᱰᱮᱱᱥ ᱯᱚᱫᱽᱫᱷᱚᱛᱤ ᱢᱮᱱᱟᱜᱼᱟ ᱡᱚᱫᱤ ᱴᱷᱤᱠ ᱴᱷᱟᱠ ᱡᱚᱫᱤ ᱩᱯᱚᱥᱛᱷᱤᱛ ᱮ ᱛᱟᱸᱦᱮᱱ ᱠᱷᱟᱱ ᱛᱳᱢᱟᱨ ᱢᱟᱥᱮᱨᱮ ᱯᱚᱪᱤᱥ ᱫᱤᱱ ᱥᱟᱛᱟᱥ ᱫᱤᱱ ᱡᱚᱫᱤ ᱛᱟᱸᱦᱮᱱ ᱛᱟᱭ ᱠᱷᱟᱡ ᱛᱟᱦᱞᱮ ᱚᱱᱟ ᱮᱴᱮᱱᱰᱮᱱᱥ ᱠᱚ ᱢᱮᱠᱟᱯ ᱡᱩᱛᱩᱜᱼᱟ ᱚᱱᱛᱮ ᱚᱱᱛᱮ ᱠᱷᱚᱡ ᱚᱱᱛᱮ ᱠᱷᱚᱡ ᱡᱚᱫᱤ ᱛᱷᱚᱲᱟ ᱜᱟᱱ ᱱᱟᱢᱵᱟᱨ ᱧᱟᱢᱚᱜ ᱜᱮᱭᱟ ᱢᱟᱱᱮ ᱮᱴᱮᱱᱰᱮᱱᱥᱨᱮ ᱱᱟᱢᱵᱟᱨ ᱧᱟᱢᱚᱜᱼᱟ ᱛᱟᱨᱯᱚᱨ ᱡᱟᱸᱦᱟ ᱞᱮᱠᱟ ᱱᱚᱰᱮ ᱪᱟᱞ ᱪᱚᱞᱚᱱ ᱞᱟᱹᱭ ᱞᱟᱠᱪᱟᱨ ᱪᱮᱫ ᱠᱚ ᱢᱮᱱᱟᱜ ᱟᱠᱟᱫ ᱛᱟᱭᱟ ᱚᱱᱟ ᱠᱚ ᱧᱮᱞ ᱠᱟᱛᱮᱫ ᱦᱚᱸ ᱮᱠᱴᱩ ᱱᱟᱢᱵᱟᱨ ᱧᱟᱢᱚᱜ ᱜᱮᱭᱟ

ᱚᱱᱟ ᱫᱚ ᱦᱟᱜ ᱢᱤᱫᱴᱮᱡ ᱧᱮᱞ ᱦᱩᱭᱩᱜᱼᱟ ᱡᱚᱫᱤ ᱦᱩᱭᱩᱜ ᱠᱟᱱ ᱠᱷᱟᱡ ᱢᱟ ᱵᱷᱟᱜᱤ ᱜᱮ ᱤᱧ ᱠᱟᱹᱴᱤᱡ ᱢᱟᱥᱴᱟᱨ ᱜᱚᱢᱠᱮ ᱛᱟᱠᱚ ᱥᱚᱝᱜᱮᱧ ᱜᱟᱞᱢᱟᱨᱟᱣ ᱞᱮᱜᱮ ᱪᱮᱫ ᱦᱩᱭᱩᱜᱼᱟ ᱱᱟᱦᱟᱜ ᱫᱤᱭᱮ ᱩᱱᱠᱩ ᱪᱮᱫ ᱠᱚ ᱢᱮᱱᱫᱟ ᱛᱟᱣ ᱤᱭᱩᱱᱤᱴ ᱴᱮᱥᱴ ᱛᱚ ᱚᱱᱟᱫᱚ ᱮᱢ ᱫᱚ ᱡᱩᱛᱩᱜ ᱜᱮᱭᱟ ᱵᱟᱝ ᱮᱢ ᱨᱮᱦᱚᱸ ᱡᱩᱛᱩᱜ ᱜᱮᱭᱟ ᱢᱮᱱᱠᱷᱟᱱ ᱟᱞᱟᱫᱟ ᱰᱮᱴ ᱠᱚᱫᱚ ᱚᱱᱟ ᱫᱚ ᱧᱮᱞ ᱦᱩᱭᱩᱜᱼᱟ ᱟᱨ ᱤᱧ ᱢᱮᱱ ᱞᱮᱠᱷᱟᱱ ᱛᱚ ᱵᱟᱝ ᱦᱩᱭᱩᱜᱼᱟ ᱦᱟᱱᱰᱮ ᱵᱳᱨᱰ ᱠᱷᱚᱡ ᱪᱟᱯ ᱯᱟᱲᱟᱜ ᱜᱮᱭᱟ ᱵᱟᱝ ᱛᱳ ᱟᱨᱳ ᱚᱱᱟ ᱠᱚᱡ ᱫᱚ ᱵᱟᱝ ᱟᱵᱟᱨ ᱠᱮᱞᱟᱥ ᱟᱨᱟᱢᱵᱷᱚ ᱦᱩᱭᱩᱜᱼᱟ ᱤᱱᱟᱹ ᱯᱚᱨ ᱚᱱᱟ ᱠᱚ ᱛᱟᱭᱚᱢᱚᱜ ᱛᱟᱠᱚᱣᱟ ᱵᱟᱝ ᱮᱥᱠᱟᱨ ᱜᱤᱫᱽᱨᱟᱹ ᱪᱮᱫᱞᱮᱠᱟ ᱯᱚᱨᱤᱠᱠᱷᱟ ᱮᱢ ᱛᱳ ᱢᱤᱫᱴᱮᱡ ᱟᱞᱟᱫᱟ ᱵᱩᱡᱷᱟᱹᱜ ᱜᱮᱭᱟ ᱟᱨ ᱟᱢ ᱟᱵᱮᱱ ᱫᱚ ᱵᱟᱝ ᱦᱤᱡᱩᱜ ᱦᱩᱭᱩᱜ ᱛᱟᱵᱮᱱᱟ ᱜᱤᱫᱽᱨᱟᱹ ᱴᱟᱜᱼᱜᱮ ᱦᱮᱡ ᱞᱮᱱᱠᱷᱟᱱ ᱮᱯᱞᱤᱠᱮᱥᱚᱱ ᱟᱹᱜᱩ ᱦᱚᱪᱚᱭᱮᱵᱮᱱ ᱟᱨ ᱮᱯᱞᱤᱠᱮᱥᱚᱱ ᱨᱮ ᱟᱵᱮᱱ ᱢᱤᱫᱴᱮᱡ ᱵᱮᱱ ᱥᱳᱭ ᱼᱟ ᱜᱤᱫᱽᱨᱟᱹᱴᱟᱜ ᱢᱤᱫᱴᱮᱱ ᱥᱳᱭ ᱠᱮᱫ ᱜᱮ ᱵᱟᱝ ᱵᱟᱝ ᱵᱟᱝ ᱴᱷᱤᱠ ᱜᱮᱭᱟ ᱴᱷᱤᱠ ᱜᱮᱭᱟ ᱦᱮᱸ ᱦᱮᱸ ᱵᱮᱥ ᱵᱮᱥ